ᱫᱤᱠᱩ ᱵᱚᱭᱦᱟ ᱠᱚ ᱟᱵᱚᱣᱟᱜ ᱠᱚ ᱦᱮᱡ ᱞᱮᱱᱠᱷᱟᱡ ᱟᱵᱚᱣᱟᱜ ᱥᱟᱱᱛᱟᱲ ᱨᱚᱲ ᱪᱤᱠᱟ ᱛᱮᱵᱚᱱ ᱵᱩᱡᱷᱟᱹᱣ ᱦᱚᱪᱚ ᱠᱚᱣᱟ ᱡᱮᱢᱚᱱ ᱟᱞᱮ ᱦᱚᱲ ᱛᱮᱫᱚ ᱞᱮ ᱢᱮᱛᱟᱜᱼᱟ ᱵᱷᱟᱛ ᱫᱚ ᱫᱟᱠᱟ ᱟᱨ ᱛᱚᱨᱠᱟᱨᱤ ᱫᱚᱞᱮ ᱢᱮᱛᱟᱜᱼᱟ ᱩᱛᱩ ᱡᱮᱢᱚᱱ ᱡᱟᱦᱟᱸ ᱛᱮᱞᱮ ᱪᱟᱞᱟᱜ ᱠᱷᱟᱡ ᱟᱞᱮ ᱫᱚᱞᱮ ᱢᱮᱛᱟᱫᱼᱟ ᱡᱮ ᱪᱟᱞᱟᱜ ᱠᱟᱹᱱᱟᱹᱧ ᱟᱨ ᱩᱱᱠᱩ ᱫᱚᱠᱚ ᱢᱮᱛᱟᱫᱼᱟ ᱪᱚᱞᱮ ᱡᱟᱵᱚ ᱡᱮᱢᱚᱱ ᱟᱭᱢᱟ ᱠᱤᱪᱷᱩ ᱵᱷᱟᱥᱟ ᱟᱨᱦᱚᱸ ᱦᱮᱱᱟᱜᱼᱟ ᱵᱩᱡᱷᱟᱹᱣ ᱛᱮᱱᱟᱜ ᱡᱮᱢᱚᱱ ᱤᱧ ᱰᱟᱹᱵᱽᱨᱟᱹ ᱥᱟᱯᱟᱜᱼᱟ ᱢᱟᱱᱮ ᱟᱯᱮ ᱫᱚᱯᱮ ᱢᱮᱛᱟᱜᱼᱟ ᱥᱮᱱᱟᱱ ᱠᱚᱨᱵᱚ